ᱤᱧᱟᱹᱜ ᱚᱲᱟᱜ ᱨᱮ ᱤᱞᱮᱠᱴᱨᱚᱱᱤᱠᱥ ᱡᱤᱱᱤᱥ ᱵᱮᱣᱦᱟᱨ ᱨᱮᱭᱟᱜ ᱟᱭᱢᱟ ᱜᱮ ᱢᱮᱱᱟᱜᱼᱟ ᱡᱮᱢᱚᱱ ᱴᱤᱵᱷᱤ ᱯᱷᱨᱤᱡ ᱛᱟᱨᱯᱚᱨ ᱱᱚᱝᱠᱟᱱᱟᱜ ᱟᱭᱢᱟ ᱢᱮᱱᱟᱜ ᱟᱠᱟᱫ ᱜᱮᱭᱟ ᱟᱨ ᱱᱚᱶᱟ ᱫᱚ ᱟᱭᱢᱟ ᱫᱤᱱ ᱠᱟᱹᱴᱤᱡ ᱠᱷᱚᱱ ᱜᱮ ᱤᱧ ᱫᱚ ᱱᱚᱶᱟ ᱠᱚᱫᱩᱧ ᱧᱮᱞ ᱧᱟᱢᱮᱫ ᱠᱟᱱᱟ